ᱟᱞᱮ ᱟᱹᱛᱩ ᱨᱮ ᱢᱟᱱᱮ ᱥᱟᱱᱛᱟᱲ ᱮᱱᱮᱡ ᱠᱚ ᱟᱹᱰᱤᱠᱚ ᱠᱩᱥᱤᱭᱟᱜᱼᱟ ᱵᱤᱥᱮᱥ ᱠᱚᱨᱮ ᱤᱧ ᱟᱹᱰᱤᱜᱤᱧ ᱠᱩᱥᱤᱭᱟᱜᱼᱟ ᱛᱳ ᱥᱟᱱᱛᱟᱲ ᱮᱱᱮᱡ ᱠᱚ ᱨᱮᱭᱟᱜ ᱥᱟᱡᱽᱥᱟᱯᱲᱟᱣ ᱫᱚ ᱪᱮᱫ ᱞᱮᱠᱟ ᱵᱟᱝ ᱚᱱᱟᱠᱚ ᱢᱟᱱᱮ ᱪᱮᱫ ᱠᱷᱟᱹᱛᱤᱨᱛᱮ ᱥᱟᱱᱛᱟᱲ ᱮᱱᱮᱡ ᱨᱮᱭᱟᱜ ᱥᱟᱡᱽᱥᱟᱯᱲᱟᱣ ᱫᱚ ᱪᱮᱫ ᱞᱮᱠᱟ ᱛᱳ ᱟᱵᱚ ᱥᱟᱱᱛᱟᱲᱟᱜ ᱦᱚᱸ ᱯᱟᱹᱧᱪᱤ ᱯᱟᱨᱦᱟᱲ ᱵᱟᱝ ᱥᱤᱠᱲᱤ ᱢᱟᱞᱟ ᱠᱚ ᱟᱹᱰᱤ ᱠᱚ ᱠᱩᱥᱤᱭᱟᱜᱼᱟ ᱛᱳ ᱚᱱᱟᱜᱮ ᱢᱟᱱᱮ ᱟᱵᱚ ᱥᱟᱱᱛᱟᱲ ᱦᱚᱯᱚᱱᱟᱜ ᱥᱟᱡᱽ ᱥᱟᱯᱲᱟᱣ ᱫᱚ ᱚᱱᱟᱜᱮ ᱛᱳ ᱟᱞᱮ ᱟᱹᱛᱩ ᱨᱮᱫᱚ ᱱᱤᱭᱟᱹ ᱠᱚ ᱮᱱᱮᱡ ᱫᱚ ᱟᱹᱰᱤ ᱜᱮᱠᱚ ᱠᱩᱥᱤᱭᱟᱜᱼᱟ ᱛᱳ ᱚᱱᱠᱟᱜᱮ ᱡᱚᱛᱚ ᱦᱚᱲᱜᱮ ᱥᱩᱫᱷᱩ ᱟᱞᱮ ᱟᱹᱛᱩ ᱨᱮ ᱵᱟᱫ ᱠᱟᱛᱮᱫ ᱡᱚᱛᱚ ᱦᱚᱲᱜᱮ ᱥᱟᱱᱛᱟᱲ ᱦᱚᱯᱚᱱ ᱫᱚ ᱢᱟᱱᱮ ᱥᱮᱫᱟᱭ ᱦᱚᱲ ᱫᱚ ᱟᱹᱰᱤ ᱠᱚ ᱠᱩᱥᱤᱭᱟᱜ ᱠᱟᱱ ᱛᱟᱦᱮᱱ ᱟᱨ ᱱᱮᱛᱟᱨ ᱦᱚᱲ ᱫᱚ ᱱᱚᱣᱟ ᱛᱩᱢᱫᱟᱜ ᱴᱟᱢᱟᱠ ᱵᱟᱝ ᱰᱷᱟᱠ ᱰᱷᱳᱞ ᱨᱮ ᱮᱱᱮᱡ ᱫᱚ ᱵᱟᱝ ᱠᱚ ᱠᱩᱥᱤᱭᱟᱜ ᱠᱟᱱᱟ ᱩᱱᱠᱩ ᱫᱚ ᱰᱤᱡᱮ ᱵᱟᱝ ᱵᱚᱠᱥ ᱨᱮ ᱮᱱᱮᱡ ᱠᱚ ᱟᱹᱰᱤ ᱜᱮᱠᱚ ᱠᱩᱥᱤᱭᱟᱜᱼᱟ ᱛᱳ ᱡᱟᱦᱟᱸᱭ ᱥᱮᱨᱮᱧ ᱦᱚᱸ ᱵᱟᱝ ᱠᱚ ᱵᱟᱲᱟᱭᱟ ᱠᱚᱲᱟ ᱠᱚᱦᱚᱸ ᱨᱩ ᱠᱚᱦᱚ ᱵᱟᱝ ᱠᱚ ᱵᱟᱲᱟᱭᱟ ᱛᱳ ᱚᱱᱟ ᱠᱷᱟᱹᱛᱤᱨᱛᱮ ᱠᱩᱲᱤ ᱠᱚᱦᱚᱸ ᱮᱱᱮᱡ ᱥᱮᱨᱮᱧ ᱟᱹᱛᱩ ᱠᱚᱨᱮᱦᱚᱸ ᱥᱟᱡᱽ ᱥᱟᱯᱲᱟᱣ ᱚᱱᱠᱟ ᱥᱟᱡᱽ ᱥᱟᱯᱲᱟᱣ ᱫᱚ ᱵᱟᱝ ᱠᱚ ᱠᱩᱥᱤᱭᱟᱜ ᱠᱟᱱᱟ ᱱᱮᱛᱟᱨ ᱫᱚ ᱠᱩᱲᱤ ᱠᱚᱦᱚᱸ ᱫᱤᱠᱩ ᱞᱮᱠᱟ ᱠᱚ ᱥᱟᱡᱽ ᱥᱟᱯᱲᱟᱜ ᱠᱟᱱᱛᱮ ᱛᱚ ᱚᱱᱟᱜᱮ ᱚᱱᱠᱟ ᱫᱚ ᱢᱟᱱᱮ ᱱᱮᱛᱟᱨ ᱫᱚ ᱚᱱᱠᱟᱱ ᱥᱟᱡᱽ ᱥᱟᱯᱲᱟᱣ ᱫᱚ ᱵᱟᱝ ᱠᱚ ᱠᱩᱥᱤᱭᱟᱜ ᱠᱟᱱᱟ ᱮᱱᱠᱷᱟᱱ ᱤᱧᱫᱚ ᱟᱹᱰᱤᱜᱤᱧ ᱠᱩᱥᱤᱣᱟᱜᱼᱟ